ᱟᱞᱮ ᱫᱚ ᱥᱩᱠᱨᱤ ᱦᱩᱭ ᱛᱮ ᱰᱟᱝᱨᱟ ᱥᱮ ᱥᱤᱢ ᱟᱹᱥᱩᱞ ᱫᱚ ᱵᱟᱹᱲᱤᱡ ᱡᱤᱱᱤᱥ ᱫᱚ ᱵᱟᱝ ᱠᱟᱱᱟ ᱥᱩᱠᱨᱤ ᱟᱹᱥᱩᱞ ᱠᱚ ᱠᱷᱟᱱ ᱥᱮ ᱥᱤᱢ ᱦᱚᱸ ᱟᱹᱥᱩᱞ ᱞᱮᱠᱚ ᱠᱷᱟᱱ ᱥᱮ ᱢᱮᱨᱚᱢ ᱦᱚᱸ ᱟᱹᱥᱩᱞ ᱞᱮᱠᱚ ᱠᱷᱟᱱ ᱥᱮ ᱰᱟᱝᱨᱤ ᱦᱚᱸ ᱟᱹᱥᱩᱞ ᱞᱮᱠᱚ ᱠᱷᱟᱱ ᱛᱚ ᱴᱟᱠᱟ ᱯᱟᱭᱥᱟ ᱫᱤᱠ ᱫᱤᱭᱮ ᱞᱟᱹᱜᱤᱫ ᱜᱮ ᱩᱝᱠᱩ ᱫᱚ ᱟᱹᱥᱩᱞ ᱦᱩᱭᱩᱜ ᱠᱟᱱᱟ ᱥᱮ ᱰᱟᱝᱨᱤ ᱫᱚ ᱥᱤᱭᱳᱜ ᱠᱚᱦᱚᱸ ᱠᱟᱹᱢᱤᱭᱟ ᱥᱩᱠᱨᱤ ᱫᱚ ᱩᱝᱠᱩ ᱫᱚ ᱡᱚᱢ ᱠᱚ ᱞᱟᱹᱜᱤᱫ ᱜᱮ ᱟᱹᱥᱩᱞ ᱠᱚ ᱦᱩᱭᱩᱜᱚᱜ ᱠᱟᱱᱟ ᱥᱮ ᱟᱨ ᱟᱞᱮ ᱱᱚᱸᱰᱮ ᱫᱚ ᱟᱹᱰᱤ ᱜᱟᱱ ᱦᱚᱲ ᱜᱮᱠᱚ ᱟᱹᱥᱩᱞ ᱠᱟᱜ ᱠᱚᱣᱟ ᱥᱤᱢ ᱥᱩᱠᱨᱤ ᱰᱟᱝᱨᱟ ᱢᱮᱨᱚᱢ ᱠᱚᱫᱚ ᱯᱨᱟᱭ ᱯᱨᱟᱭ ᱪᱚᱞᱞᱤᱥ ᱜᱷᱚᱨ ᱞᱮᱠᱟ ᱠᱚ ᱟᱹᱥᱩᱞ ᱠᱟᱜ ᱠᱚᱣᱟ ᱛᱚ ᱚᱲᱟᱜ ᱨᱮ ᱵᱟᱨᱭᱟ ᱠᱟᱛᱮᱫ ᱫᱚ ᱵᱟᱨᱭᱟ ᱠᱟᱛᱮᱫ ᱥᱩᱠᱨᱤ ᱥᱮ ᱰᱟ ᱝᱨᱤ ᱫᱚ ᱟᱭᱢᱟ ᱜᱮᱠᱚ ᱟᱹᱥᱩᱞ ᱠᱚᱜ ᱠᱚᱣᱟ ᱛᱚ ᱱᱩᱝᱠᱩ ᱟᱹᱥᱩᱞ ᱞᱟᱜᱤᱫ ᱦᱚᱸ ᱠᱤᱪᱷᱩ ᱟᱹᱥᱩᱞ ᱡᱚᱛᱱᱚ ᱞᱟᱹᱜᱤᱫ ᱦᱚᱸ ᱨᱟᱱ ᱥᱮ ᱩᱝᱠᱩ ᱧᱮᱞ ᱫᱚᱦᱚ ᱠᱚ ᱨᱮᱭᱟᱜ ᱫᱚᱨ ᱚᱲᱟᱜ ᱠᱚ ᱥᱮ ᱫᱟᱜ ᱠᱚ ᱴᱷᱤᱠ ᱢᱚᱛᱚ ᱛᱮ ᱮᱢᱟᱣᱟᱠᱚ ᱦᱩᱭᱩᱜᱚᱜ ᱠᱟᱱᱟ ᱨᱩᱣᱟᱹᱜ ᱮᱢᱟᱱ ᱞᱮᱱ ᱠᱷᱟᱱ ᱴᱷᱤᱠ ᱵᱷᱟᱵᱮ ᱨᱟᱱ ᱡᱚᱢ ᱦᱚᱪᱚ ᱠᱚ ᱦᱩᱭᱩᱜᱚᱜ ᱠᱟᱱᱟ ᱛᱚ ᱱᱩᱠᱩ ᱟᱹᱥᱩᱞ ᱠᱚ ᱞᱟᱹᱜᱤᱫ ᱫᱚ ᱵᱟᱹᱲᱤᱡ ᱡᱤᱱᱤᱥ ᱫᱚ ᱵᱟᱝ ᱠᱟᱱᱟ ᱛᱚ ᱚᱱᱟᱛᱤᱧ ᱢᱮᱱᱟ ᱡᱚᱛᱚ ᱦᱚᱲ ᱜᱮ ᱱᱩᱠᱩ ᱫᱚ ᱟᱹᱥᱩᱞ ᱠᱚᱣᱟ ᱵᱚᱱ ᱥᱮ ᱵᱟᱹᱲᱤᱡ ᱡᱤᱱᱤᱥ ᱫᱚ ᱵᱟᱝ ᱠᱟᱱ ᱜᱮᱭᱟ ᱱᱤᱭᱟᱹ ᱫᱚ